ᱱᱚᱣᱟ ᱱᱟᱦᱟᱜ ᱡᱩᱜᱽ ᱨᱮ ᱯᱨᱳᱜᱨᱟᱢ ᱵᱟᱨᱮᱛᱮ ᱤᱧᱟᱹᱜ ᱟᱹᱰᱤ ᱟᱸᱴ ᱫᱚ ᱵᱟᱹᱧ ᱵᱟᱲᱟᱭ ᱨᱮᱦᱚᱸ ᱡᱟᱧ ᱵᱟᱲᱟᱭᱟ ᱤᱧ ᱚᱱᱟ ᱜᱤᱧ ᱞᱟᱹᱭᱫᱟ ᱡᱟᱦᱟᱸ ᱯᱨᱳᱜᱨᱟᱢ ᱦᱩᱭᱩᱜ ᱠᱟᱱᱟ ᱚᱱᱟ ᱫᱚ ᱴᱷᱤᱠ ᱫᱚ ᱩᱱᱟᱹᱜ ᱫᱚ ᱵᱟᱝ ᱢᱟᱱᱮ ᱞᱟᱦᱟ ᱛᱮᱫᱚ ᱥᱮ ᱡᱟᱛᱨᱟ ᱯᱟᱞᱟ ᱦᱩᱭᱩᱜ ᱠᱟᱱ ᱛᱟᱦᱮᱱᱟ ᱚᱱᱟᱛᱮ ᱡᱚᱛᱚ ᱟᱛᱳ ᱴᱚᱞᱟᱨᱮᱱ ᱡᱚᱛᱚ ᱦᱚᱲ ᱨᱟᱹᱥᱠᱟᱹ ᱞᱟᱹᱜᱤᱫ ᱧᱮᱧᱮᱞ ᱠᱚ ᱪᱟᱞᱟᱜ ᱠᱟᱱ ᱛᱟᱦᱮᱱ ᱥᱮ ᱡᱟᱦᱟᱱᱟᱜ ᱪᱮᱫ ᱡᱟᱦᱟᱱᱟᱜ ᱦᱩᱭᱩᱜᱼᱟ ᱢᱮᱱᱛᱮ ᱠᱤᱱᱛᱩ ᱱᱮᱛᱟᱨ ᱫᱚ ᱡᱟᱛᱨᱟ ᱯᱟᱞᱟ ᱦᱚᱸ ᱵᱚᱱᱫᱚᱭᱮᱱᱟ ᱚᱱᱟ ᱛᱮᱜᱮ ᱱᱚᱣᱟ ᱯᱨᱳᱜᱨᱟᱢ ᱦᱚᱸ ᱪᱟᱹᱞᱩᱜ ᱠᱟᱱᱟ ᱢᱮᱱᱠᱷᱟᱱ ᱚᱲᱟᱜ ᱦᱚᱲ ᱫᱚᱠᱚ ᱨᱟᱹᱥᱠᱟᱹᱭᱮᱜ ᱠᱟᱱ ᱛᱟᱦᱮᱸᱜ ᱴᱷᱤᱠ ᱜᱮ ᱛᱚ ᱤᱧ ᱫᱩᱧ ᱢᱮᱱᱟ ᱱᱚᱣᱟ ᱯᱨᱳᱜᱨᱟᱢ ᱠᱚ ᱨᱮᱫᱚ ᱟᱹᱰᱤ ᱜᱟᱱ ᱜᱮ ᱠᱟᱹᱴᱤᱡ ᱠᱟᱹᱴᱤᱡ ᱜᱤᱫᱽᱨᱟᱹ ᱡᱟᱦᱟᱸᱭ ᱱᱟᱭᱤᱱ ᱴᱮᱱ ᱜᱟᱱ ᱨᱮᱠᱚ ᱯᱟᱲᱦᱟᱜᱼᱟ ᱩᱱᱠᱩ ᱜᱤᱫᱽᱨᱟᱹ ᱱᱮᱥᱟ ᱞᱮᱠᱟ ᱦᱩᱭ ᱪᱟᱵᱟᱭᱮᱱᱟ ᱢᱤᱫ ᱟᱛᱳ ᱠᱷᱚᱱ ᱟᱨ ᱢᱤᱫ ᱟᱛᱳ ᱪᱟᱞᱟᱜ ᱧᱤᱫᱟᱹ ᱵᱮᱸᱜᱮᱫ ᱢᱟᱱᱮ ᱟᱠᱚᱣᱟᱜ ᱯᱟᱲᱦᱟᱜ ᱠᱮᱨᱤᱭᱟᱨ ᱜᱮᱠᱚ ᱱᱚᱥᱴᱚᱭᱮᱜ ᱠᱟᱱ ᱞᱮᱠᱟᱜᱮ ᱢᱮᱱ ᱜᱟᱱᱚᱜ ᱠᱟᱱᱟ ᱱᱚᱣᱟ ᱯᱨᱳᱜᱨᱟᱢ ᱠᱷᱟᱹᱛᱤᱨ ᱛᱮᱜᱮ ᱱᱚᱣᱟ ᱫᱟᱬᱟᱱ ᱦᱟᱱᱰᱮ ᱱᱷᱟᱰᱮ ᱧᱤᱫᱟᱹ ᱵᱮᱸᱜᱮᱫ ᱛᱮᱜᱮ ᱟᱭᱢᱟ ᱦᱚᱲᱟᱜ ᱨᱳᱜᱽ ᱟᱡᱟᱨ ᱦᱚᱸ ᱦᱩᱭᱩᱜ ᱠᱟᱱᱟ ᱟᱫᱚᱹᱧ ᱢᱮᱱᱟ ᱟᱭᱢᱟ ᱦᱚᱲᱜᱮ ᱟᱨᱚ ᱯᱟᱲᱦᱟᱜ ᱥᱮᱜ ᱢᱚᱱ ᱵᱟᱝ ᱪᱟᱞᱟᱜ ᱠᱟᱱ ᱛᱟᱠᱚᱣᱟ ᱱᱚᱜᱼᱚᱱᱟ ᱫᱟᱬᱟᱱ ᱠᱷᱟᱹᱛᱤᱨ ᱛᱮᱜᱮ ᱱᱚᱣᱟ ᱫᱟᱬᱟᱱ ᱥᱮ ᱧᱤᱫᱟᱹ ᱵᱮᱸᱜᱮᱫ ᱧᱤᱫᱟᱹ ᱯᱷᱟᱱᱥᱮᱱ ᱫᱚ ᱵᱚᱱᱫᱚ ᱞᱮᱱᱠᱷᱟᱡ ᱜᱮ ᱟᱹᱰᱤ ᱵᱮᱥᱚᱜᱼᱟ ᱪᱮᱫᱟᱜ ᱥᱮ ᱱᱚᱣᱟ ᱯᱨᱳᱜᱨᱟᱢ ᱠᱚᱨᱮ ᱦᱚᱸ ᱟᱭᱢᱟ ᱮᱢᱚᱱ ᱜᱷᱚᱴᱚᱱᱟ ᱜᱷᱚᱴᱟᱜ ᱠᱟᱱᱟ ᱡᱟᱦᱟᱸ ᱫᱚ ᱮᱢᱱᱤ ᱫᱤᱱ ᱫᱚ ᱵᱟᱝ ᱜᱷᱚᱴᱟᱜᱼᱟ ᱥᱮ ᱜᱚᱡᱚᱜ ᱜᱚᱜ ᱞᱟᱹᱲᱦᱟᱹᱭᱚᱜ ᱠᱟᱱᱟ ᱠᱚ ᱦᱟᱺᱰᱤ ᱧᱩ ᱵᱩᱞ ᱠᱟᱛᱮ ᱥᱮ ᱟᱨᱚ ᱟᱭᱢᱟ ᱞᱮᱠᱟᱱ ᱱᱚᱝᱠᱟ ᱦᱩᱭᱩᱜ ᱠᱟᱱ ᱛᱟᱠᱚᱣᱟ ᱡᱮ ᱟᱠᱚᱨᱮᱱ ᱢᱚᱡᱽ ᱜᱤᱫᱽᱨᱟᱹ ᱪᱟᱞᱟᱣ ᱠᱟᱛᱮ ᱟᱨ ᱵᱟᱝ ᱠᱚ ᱨᱩᱣᱟᱹᱲ ᱫᱟᱲᱮᱜ ᱠᱟᱱᱟ ᱚᱱᱟᱛᱤᱧ ᱞᱟᱹᱭᱟ ᱱᱚᱣᱟ ᱱᱟᱦᱟᱜ ᱡᱩᱜᱽ ᱨᱮᱱᱟᱜ ᱯᱨᱳᱜᱨᱟᱢ ᱫᱚ ᱵᱚᱱᱫᱚ ᱞᱮᱱᱠᱷᱟᱱ ᱜᱮ ᱟᱹᱰᱤ ᱵᱷᱟᱹᱜᱮ ᱦᱩᱭᱩᱜᱼᱟ ᱡᱷᱚᱛᱚ ᱦᱚᱲ ᱱᱟᱯᱟᱭ ᱛᱮ ᱡᱷᱚᱛᱚ ᱜᱤᱫᱽᱨᱟᱹ ᱠᱚ ᱯᱟᱲᱦᱟᱣᱟ ᱫᱟᱬᱟᱱ ᱠᱚ ᱵᱟᱹᱜᱤᱭᱟ